ᱡᱤᱭᱟᱹᱞᱤ ᱡᱟᱱᱣᱟᱨ ᱟᱹᱥᱩᱞ ᱟᱛᱮᱫ ᱟᱨᱦᱚᱸ ᱟᱹᱰᱤᱜᱟᱱ ᱚᱱᱠᱟ ᱵᱮᱯᱟᱨ ᱠᱚᱨᱟᱣ ᱜᱟᱱᱚᱜᱼᱟ ᱡᱟᱦᱟᱸ ᱞᱮᱠᱟ ᱵᱤ ᱵᱤᱞᱤ ᱡᱤᱞ ᱛᱳᱣᱟ ᱚᱱᱟ ᱠᱚᱦᱚᱸ ᱵᱮᱯᱟᱨ ᱠᱟᱛᱮᱫ ᱥᱮ ᱚᱱᱟ ᱠᱚᱦᱚᱸ ᱟᱹᱠᱷᱨᱤᱧ ᱠᱟᱛᱮᱫ ᱟᱵᱚ ᱟᱹᱰᱤ ᱠᱚ ᱟᱨᱡᱟᱣ ᱫᱟᱲᱮᱭᱟᱜᱼᱟ ᱟᱨ ᱚᱱᱟ ᱥᱟᱶᱛᱮ ᱡᱟᱦᱟᱸ ᱞᱮᱠᱟ ᱞᱩᱜᱽᱲᱤ ᱫᱳᱠᱟᱱ ᱦᱚᱸᱵᱚᱱ ᱠᱷᱩᱞᱟᱹᱣᱟ ᱥᱮ ᱟᱨᱦᱚᱸ ᱱᱟᱱᱟ ᱦᱩᱱᱟᱹᱨ ᱮᱴᱟᱜ ᱫᱳᱠᱟᱱ ᱠᱚᱦᱚᱸ ᱠᱷᱩᱞᱟᱹᱣ ᱠᱟᱛᱮᱫ ᱟᱵᱚ ᱫᱷᱚᱱ ᱵᱚᱱ ᱟᱨᱡᱟᱣ ᱫᱟᱲᱮᱭᱟᱜᱼᱟ ᱟᱨ ᱡᱟᱦᱟᱸ ᱠᱚ ᱱᱮᱛᱟᱨ ᱡᱩᱜᱽ ᱨᱮᱢᱟ ᱱᱮᱴ ᱨᱮᱭᱟᱜ ᱡᱟᱢᱟᱱᱟ ᱠᱟᱱᱟ ᱮᱱᱠᱷᱟᱱ ᱱᱮᱴ ᱨᱮᱭᱟᱜ ᱩᱯᱚᱭᱳᱜᱽ ᱠᱟᱛᱮᱫ ᱢᱳᱵᱟᱭᱤᱞ ᱢᱟᱭᱫᱷᱚᱢ ᱛᱮᱦᱚᱸ ᱡᱟᱦᱟᱸ ᱞᱮᱠᱟ ᱤᱭᱩᱴᱩᱵᱽ ᱢᱟᱭᱫᱷᱚᱢ ᱛᱮ ᱤᱱᱥᱴᱟᱜᱨᱟᱢ ᱢᱟᱭᱫᱷᱚᱢ ᱛᱮᱦᱚᱸ ᱱᱮᱛᱟᱨ ᱵᱞᱚᱠ ᱵᱷᱤᱰᱭᱳ ᱠᱚ ᱵᱮᱱᱟᱣ ᱠᱟᱛᱮᱫ ᱥᱮ ᱰᱟᱱᱥ ᱵᱷᱤᱰᱭᱳ ᱠᱚ ᱟᱨ ᱡᱟᱦᱟᱭᱟᱜ ᱜᱮ ᱟᱡᱟᱜ ᱴᱮᱞᱮᱱᱴ ᱛᱟᱭ ᱢᱮᱱᱟᱜᱼᱟ ᱚᱱᱟ ᱠᱚ ᱫᱮᱠᱷᱟᱣ ᱠᱟᱛᱮ ᱤᱭᱩᱴᱩᱵᱽ ᱥᱮ ᱥᱳᱥᱟᱞ ᱢᱤᱰᱤᱭᱟ ᱨᱮ ᱚᱱᱟᱛᱮ ᱨᱮᱦᱚᱸ ᱫᱷᱚᱱ ᱫᱚᱭ ᱟᱨᱡᱟᱣ ᱫᱟᱲᱮᱭᱟᱜᱼᱟ